ᱥᱚᱸᱫᱷᱮ ᱢᱟᱱᱮ ᱥᱮᱫᱟᱭ ᱥᱤᱸᱜᱟᱹᱲ ᱵᱮᱲᱟ ᱢᱟᱱᱮ ᱥᱤᱸᱜᱟᱹᱲ ᱵᱮᱲᱟ ᱥᱚᱦᱚᱨᱟᱭ ᱮᱱᱮᱡ ᱢᱟᱱᱮ ᱦᱟᱯᱛᱟᱨᱮ ᱢᱤᱫ ᱫᱷᱟᱹᱣᱞᱮ ᱮᱱᱮᱡ ᱠᱟᱱ ᱛᱟᱦᱮᱱ ᱚᱱᱠᱟᱜᱮ ᱨᱤᱭᱟᱹᱞᱥᱟᱹᱞ ᱞᱟᱹᱜᱤᱫ ᱥᱤᱸᱜᱟᱹᱲ ᱵᱮᱲᱟ ᱵᱟᱦᱟ ᱮᱱᱮᱡ ᱥᱚᱦᱚᱨᱟᱭ ᱮᱱᱮᱡ

ᱨᱤᱭᱟᱹᱞ ᱥᱟᱹᱞᱟ ᱛᱟᱦᱮᱱ